ᱦᱟᱺᱰᱤᱼᱯᱟᱹᱣᱨᱟᱹ ᱡᱟᱦᱟᱸ ᱵᱚᱱ ᱧᱩᱭᱮᱫ ᱠᱟᱱᱟ ᱦᱟᱺᱰᱤᱼᱯᱟᱹᱣᱨ ᱟᱹ ᱫᱚ ᱱᱚᱝᱠᱟᱱᱟᱜ ᱠᱟᱱᱟ ᱵᱤᱥ ᱞᱮᱠᱟᱱᱟᱜ ᱡᱤᱱᱤᱥ ᱠᱟᱱᱟ ᱡᱟᱦᱟᱸ ᱫᱚ ᱡᱚᱠᱷᱟ ᱡᱟᱱᱤ ᱨᱟᱱ ᱞᱮᱠᱟᱱᱟᱜ ᱡᱤᱱᱤᱥ ᱠᱟᱱᱟ ᱦᱟᱺᱰᱤᱼᱯᱟᱹᱣᱨᱟᱹ ᱫᱚ ᱥᱮᱫᱟᱭ ᱫᱚ ᱟᱹᱰᱤ ᱟᱴ ᱨᱟᱱ ᱞᱮᱠᱟ ᱛᱮᱠᱚ ᱵᱮᱵᱚᱦᱟᱨᱮᱫ ᱛᱟᱦᱮᱸᱫ ᱩᱱᱠᱩᱣᱟᱜ ᱦᱚᱲᱢᱚ ᱠᱚ ᱱᱟᱯᱟᱭ ᱛᱟᱦᱮᱱ ᱠᱟᱱ ᱛᱟᱦᱮᱸᱫ ᱛᱮᱦᱮᱧ ᱫᱚ ᱟᱹᱛᱷᱟᱹᱲᱤ ᱟᱹᱰᱤ ᱟᱴ ᱵᱚᱱ ᱧᱩᱭᱮᱫ ᱠᱟᱱᱟ ᱡᱟᱦᱟᱸᱭ ᱜᱮ ᱧᱩ ᱜᱤᱛᱤᱡ ᱧᱩ ᱵᱤᱨᱤᱫ ᱟᱨ ᱡᱟᱦᱟᱸᱭ ᱫᱚ ᱧᱩ ᱥᱚᱞᱚᱝᱚᱜ ᱠᱟᱱᱟ ᱦᱚᱲᱢᱚ ᱨᱮ ᱱᱤᱝᱠᱟᱱᱟᱜ ᱟᱡᱟᱨ ᱯᱟᱲᱟᱜ ᱠᱟᱱᱟ ᱡᱟᱦᱟᱸ ᱫᱚ ᱯᱟᱹᱣᱨᱟᱹ ᱦᱟᱺᱰᱤ ᱧᱩᱛᱮ ᱱᱤᱡᱮᱨᱟᱜ ᱥᱚᱠᱛᱤ ᱚᱠᱟ ᱫᱟᱲᱮ ᱟᱱᱟᱜ ᱚᱱᱟ ᱫᱟᱲᱮ ᱵᱚᱱ ᱠᱚᱢᱟᱣᱮᱫ ᱠᱟᱱᱟ ᱫᱟᱲᱮ ᱠᱚᱢᱟᱣ ᱞᱮᱱᱠᱷᱟᱡ ᱪᱮᱠᱟᱜ ᱠᱟᱱᱟ ᱚᱱᱟ ᱫᱟᱲᱮ ᱠᱚᱵᱚᱱ ᱞᱚᱥ ᱞᱮᱱᱠᱷᱟᱡ ᱦᱚᱲᱢᱚ ᱨᱮ ᱠᱮᱞᱥᱤᱭᱟᱢ ᱠᱚ ᱥᱚᱴ ᱼᱚᱜ ᱠᱟᱱᱟ ᱟᱨ ᱡᱟᱦᱟᱸ ᱫᱚ ᱨᱳᱜᱽ ᱟᱨᱡᱟᱜ ᱠᱟᱱᱟ ᱚᱠᱟ ᱨᱳᱜᱽ ᱫᱚᱵᱚᱱ ᱢᱮᱛᱟᱜ ᱠᱟᱱᱟ ᱴᱤᱵᱤ ᱟᱨ ᱴᱤᱵᱤ ᱨᱳᱜᱽ ᱫᱚ ᱱᱚᱝᱠᱟᱱᱟᱜ ᱠᱟᱱᱟ ᱠᱟᱹᱴᱤᱡ ᱠᱟᱹᱴᱤᱡ ᱛᱤᱸᱡᱩ ᱠᱚ ᱩᱱᱠᱩ ᱠᱚ ᱦᱩᱭᱩᱜ ᱠᱟᱱᱟ ᱟᱨ ᱴᱤᱵᱤ ᱨᱳᱜᱽ ᱛᱮ ᱥᱟᱱᱟᱢ ᱞᱮᱠᱟᱱᱟᱜ ᱴᱨᱴᱢᱮᱱᱴ ᱴᱷᱤᱠ ᱢᱚᱛᱚᱱ ᱡᱩᱫᱤ ᱵᱟᱝ ᱦᱩᱭᱩᱜ ᱠᱟᱱᱟ ᱚᱠᱚᱭ ᱠᱷᱩᱜ ᱠᱷᱩᱜ ᱠᱷᱩᱜ ᱮᱫᱟ ᱠᱷᱟᱨᱟᱜ ᱮᱫᱟᱭ ᱥᱟᱭᱤᱰ ᱨᱮ ᱚᱠᱚᱭ ᱛᱟᱲᱟᱢ ᱤᱫᱤᱭᱮᱫᱟᱭ ᱚᱠᱚᱭ ᱠᱷᱩᱜ ᱠᱮᱫᱟᱭ ᱩᱱᱤᱭ ᱛᱷᱩ ᱠᱮᱫᱟ ᱟᱨ ᱚᱱᱟ ᱛᱷᱩ ᱪᱮᱛᱟᱱ ᱨᱮ ᱛᱟᱲᱟᱢ ᱠᱮᱫᱟ ᱩᱱᱤ ᱦᱚᱸ ᱴᱤᱵᱤ ᱧᱟᱢ ᱠᱮᱫᱮᱭᱟ ᱟᱨ ᱟᱡ ᱦᱚᱸ ᱚᱠᱚᱭ ᱨᱳᱜᱽ ᱯᱟᱹᱣᱨᱟᱹ ᱧᱩᱼᱧᱩᱛᱮ ᱨᱩᱣᱟᱹᱜᱠᱟᱱ ᱩᱱᱤ ᱦᱚᱸ ᱴᱤᱵᱤ ᱧᱟᱢ ᱠᱮᱫᱮᱭᱟ ᱢᱩᱪᱟᱹᱫ ᱨᱮ ᱴᱨᱤᱴᱢᱮᱱᱴ ᱦᱚᱥᱯᱤᱴᱟᱞ ᱨᱮ ᱴᱷᱤᱠ ᱢᱚᱛᱚᱱ ᱵᱟᱝ ᱦᱩᱭᱩᱜ ᱠᱟᱱᱟ ᱟᱨ ᱢᱟᱭᱟᱢ ᱜᱮ ᱛᱷᱩᱭ ᱮᱫᱟᱭ ᱟᱨ ᱠᱷᱚᱼᱠᱷᱚ ᱠᱟᱱᱟᱭ ᱚᱠᱟ ᱯᱟᱹᱨᱣᱟᱹ ᱦᱟᱺᱰᱤ ᱧᱩᱛᱮ ᱚᱠᱟ ᱟᱡᱟᱨᱮ ᱟᱨᱡᱟᱣ ᱟᱠᱟᱱ ᱚᱱᱟ ᱠᱷᱟᱹᱛᱤᱨ ᱛᱮ ᱟᱭᱟᱜ ᱛᱟᱨ ᱞᱟᱥᱴ ᱨᱮ ᱫᱚ ᱪᱮᱠᱟᱭ ᱮᱱᱟᱭ ᱢᱟᱱᱮ ᱩᱱᱤ ᱫᱚᱭ ᱜᱚᱡ ᱦᱟᱥᱟᱭ ᱮᱱᱟᱭ ᱜᱚᱡ ᱦᱟᱥᱟ ᱞᱮᱱᱠᱷᱟᱡ ᱪᱤᱠᱟᱭᱱᱟᱭ ᱟᱨ ᱩᱱᱤ ᱡᱮ ᱚᱠᱟᱴᱟᱜ ᱨᱳᱜᱮ ᱟᱨᱡᱟᱭ ᱟᱨᱡᱟᱣ ᱚᱴᱚ ᱟᱠᱟᱫᱟᱭ ᱩᱱᱤ ᱡᱮ ᱦᱚᱲ ᱠᱚ ᱛᱟᱲᱟᱢ ᱠᱮᱫᱟ ᱦᱚᱨ ᱨᱮ ᱠᱷᱩᱜ ᱠᱮᱫᱟᱭ ᱟᱨᱦᱚᱸ ᱩᱱᱤ ᱦᱚᱸ ᱩᱱᱤᱭᱟᱜ ᱯᱚᱨᱤᱵᱟᱨ ᱨᱮ ᱱᱚᱥᱴᱚᱭᱮᱫᱟ ᱱᱚᱝᱠᱟᱱᱟᱜ ᱦᱟᱺᱰᱤ ᱦᱟᱺᱰᱤᱼᱯᱟᱹᱣᱨᱟᱹ ᱥᱤᱜᱟᱨᱮᱴ ᱠᱚ ᱟᱨ ᱟᱞᱚᱯᱮ ᱧᱩᱭᱟ ᱥᱤᱜᱟᱨᱮᱴ ᱦᱚᱸ ᱚᱠᱟ ᱵᱚᱱ ᱧᱩᱭ ᱮᱫᱟ ᱚᱱᱟ ᱫᱷᱩᱸᱣᱟᱹ ᱪᱟᱞᱟᱜ ᱠᱟᱱᱟ ᱟᱨ ᱫᱷᱩᱸᱣᱟᱹ ᱪᱟᱞᱟᱣ ᱠᱟᱛᱮᱫ ᱪᱮᱛᱟᱱ ᱨᱮᱫᱚ ᱚᱠᱟᱭᱮᱱᱟ ᱟᱵᱚᱣᱟᱜ ᱯᱷᱩᱥᱯᱷᱩᱥᱤ ᱨᱮᱭᱟᱜ ᱚᱠᱟ ᱫᱟᱜᱽ ᱛᱮᱭᱟᱨᱚᱜ ᱠᱟᱱᱟ ᱟᱨ ᱫᱟᱜᱽ ᱛᱮᱭᱟᱨᱚᱜ ᱠᱟᱱ ᱠᱷᱟᱡ ᱚᱸᱰᱮ ᱫᱚ ᱟᱴᱟᱣᱚᱜ ᱠᱟᱱᱟ ᱟᱨ ᱚᱱᱟ ᱫᱟᱜᱽ ᱛᱮᱭᱟᱨᱚᱜ ᱛᱮ ᱥᱟᱱᱟᱢ ᱞᱮᱠᱟᱱᱟᱜ ᱯᱷᱩᱥᱯᱷᱩᱥ ᱫᱚ ᱚᱠᱟᱴᱟᱜ ᱨᱳᱜᱽ ᱦᱩᱭᱩᱜ ᱠᱟᱱᱟ ᱢᱟᱨᱟᱝ ᱢᱟᱨᱟᱝ ᱨᱩᱣᱟᱹ ᱦᱤᱡᱩᱜ ᱠᱟᱱᱟ ᱚᱠᱟ ᱫᱚ ᱠᱮᱱᱥᱟᱨ ᱨᱳᱜᱽ ᱚᱠᱟᱨᱮ ᱠᱮᱱᱥᱟᱨ ᱨᱮᱱᱟᱜ ᱫᱚ ᱚᱠᱟ ᱨᱮᱱᱟᱜ ᱨᱟᱱᱼᱨᱮᱦᱮᱫ ᱛᱮᱦᱚᱸ ᱵᱟᱠᱚ ᱵᱩᱜᱤᱜ ᱠᱟᱱᱟ ᱱᱚᱝᱠᱟᱱᱟᱜ ᱛᱮ ᱟᱵᱚ ᱦᱟᱺᱰᱤᱼᱯᱟᱹᱣᱨᱟᱹ ᱮᱵᱚᱝ ᱵᱤᱲᱤ ᱥᱤᱜᱟᱨᱮᱴ ᱛᱷᱟᱢᱟᱠᱩᱨ ᱠᱷᱚᱡ ᱚᱱᱟ ᱫᱚ